ᱦᱮᱸ ᱞᱟᱹᱭ ᱢᱮ ᱚᱠᱚᱭᱮᱢ ᱞᱟᱹᱭ ᱮᱫᱟ ᱚᱻ ᱞᱟᱹᱭ ᱢᱮ ᱦᱮᱸ ᱢᱮᱱᱟᱜ ᱜᱮᱭᱟ ᱦᱮᱸ ᱪᱟᱞᱟᱣᱮᱫ ᱜᱮᱭᱟᱹᱧ ᱦᱮᱸ ᱦᱳᱭ ᱨᱚᱜ ᱠᱟᱛᱟᱢᱟᱹᱧ ᱦᱩᱸ ᱚᱱᱟ ᱫᱚ ᱦᱟᱸᱜ ᱪᱮᱫ ᱞᱮᱠᱟ ᱟᱢᱟᱜ ᱠᱟᱯᱚᱲ ᱦᱤᱥᱟᱹᱵ ᱜᱮ ᱦᱟᱸᱜ ᱤᱧ ᱦᱟᱛᱟᱣᱟ ᱛᱤᱨᱤᱥ ᱴᱟᱠᱟ ᱪᱚᱞᱞᱤᱥ ᱴᱟᱠᱟ ᱦᱮᱸ ᱱᱤᱛᱳᱜ ᱫᱚ ᱯᱚᱨᱚᱵᱽ ᱠᱚᱥᱮ ᱚᱱᱟ ᱠᱷᱟᱹᱛᱤᱨᱛᱮ ᱫᱚᱢᱮ ᱠᱚ ᱟᱹᱜᱩᱭᱮᱫᱟ ᱛᱚ ᱟᱹᱜᱩ ᱦᱚᱴᱚᱠᱟᱜ ᱢᱮ ᱦᱟᱸᱜ ᱥᱟᱹᱛ ᱜᱤᱭᱟᱹᱧ ᱦᱟᱸᱜ ᱚᱵᱵᱚᱥᱥᱳᱭ ᱦᱳᱭ ᱦᱳᱭ ᱦᱮᱸᱛᱚ ᱟᱹᱜᱩ ᱦᱚᱴᱚ ᱠᱟᱜ ᱢᱮ ᱛᱟᱦᱚᱞᱮ ᱦᱟᱸᱜ ᱦᱮᱸ ᱦᱮᱸᱛᱚ ᱦᱮᱸᱛᱚ ᱟᱹᱜᱩ ᱦᱚᱴᱚ ᱠᱟᱜ ᱢᱮ ᱦᱳᱭ ᱦᱳᱭ ᱩᱱ ᱨᱮᱜᱮᱢ ᱟᱹᱜᱩ ᱛᱚᱨᱟᱭᱟ ᱯᱚᱭᱥᱟ ᱠᱚᱫᱚ ᱦᱮᱸᱛᱚ ᱴᱷᱤᱠᱜᱮᱭᱟ ᱛᱚᱵᱮ